ᱦᱮᱞᱳ ᱟᱢᱫᱚ ᱯᱟᱱᱤ ᱠᱟᱱᱟᱢ ᱡᱮ ᱟᱢᱟᱜ ᱦᱮᱸ ᱟᱢᱟᱜ ᱫᱚᱠᱟᱱ ᱞᱷᱚᱱ ᱡᱮ ᱡᱚᱢᱟᱜ ᱤᱧ ᱟᱹᱜᱩ ᱞᱮᱫ ᱯᱤᱴᱷᱟᱹᱧ ᱟᱹᱜᱩ ᱞᱮᱫ ᱟᱨ ᱡᱤᱞ ᱩᱛᱩᱧ ᱟᱹᱜᱩ ᱞᱮᱫ ᱡᱮ ᱪᱮᱫ ᱞᱮᱠᱟᱱᱟᱜ ᱮᱢ ᱯᱮᱠ ᱜᱚᱫᱽ ᱠᱟᱹᱫᱤᱧᱟ ᱵᱟᱹᱲᱤᱡ ᱟᱜ ᱮ ᱮᱢᱟᱣ ᱠᱟᱹᱫᱤᱧᱟ ᱡᱤᱞ ᱩᱛᱩ ᱦᱚᱸ ᱥᱚᱭᱮᱱᱟ ᱯᱤᱴᱷᱟᱹ ᱦᱚᱸ ᱵᱟᱹᱲᱤᱡ ᱮᱱᱟ ᱚᱻ ᱚᱱᱠᱟ ᱫᱚ ᱪᱮᱫ ᱞᱮᱠᱟ ᱚᱱᱠᱟ ᱫᱚ ᱪᱮᱫ ᱞᱮᱠᱟ ᱚᱱᱠᱟᱫᱚ ᱪᱮᱫ ᱞᱮᱠᱟ ᱡᱮ ᱤᱧ ᱢᱟ ᱢᱚᱡᱽᱜᱤᱧ ᱚᱰᱟᱨᱟᱜ ᱢᱮᱭᱟ ᱚᱰᱟᱨ ᱠᱤᱫᱟᱹᱧ ᱟᱨ ᱟᱢᱫᱚ ᱵᱟᱹᱲᱤᱡᱟᱜ ᱮᱢ ᱠᱩᱞ ᱜᱚᱫ ᱟᱫᱤᱧᱟ ᱚᱻ ᱚᱻ ᱴᱷᱤᱠ ᱜᱮᱭᱟ ᱱᱤᱛᱚᱜ ᱠᱷᱚᱱ ᱚᱱᱠᱟ ᱵᱷᱩᱞ ᱟᱞᱚᱢ ᱠᱟᱹᱢᱤ ᱵᱟᱲᱟᱭᱟ ᱟᱨ ᱢᱚᱡᱽ ᱟᱜ ᱮᱢ ᱤᱢᱟᱹᱧᱟ ᱯᱟᱹᱛᱭᱟᱹᱣ ᱠᱟᱛᱮᱫ ᱟᱢᱟᱜ ᱫᱚᱠᱟᱱ ᱠᱷᱚᱱ ᱤᱧ ᱚᱰᱟᱨ ᱮᱫᱟ ᱟᱨ ᱟᱢᱫᱚ ᱵᱟᱹᱲᱤᱡᱟᱜ ᱮᱢ ᱤᱢᱟᱹᱧ ᱠᱟᱱᱟ ᱦᱮᱸ ᱴᱷᱤᱠ ᱜᱮᱭᱟ ᱢᱚᱡᱽ ᱟᱜ ᱜᱮᱢ ᱮᱢᱚᱜᱼᱟ ᱦᱮᱸ ᱟᱨ ᱱᱤᱛᱚᱝ ᱫᱚ ᱯᱤᱴᱷᱟᱹ ᱫᱚ ᱟᱪᱪᱷᱟ ᱟᱞᱚᱢ ᱮᱢᱚᱜᱼᱟ ᱫᱟᱠᱟᱢ ᱮᱢᱚᱜᱼᱟ ᱟᱨ ᱡᱤᱞ ᱩᱛᱩ ᱦᱮᱸ ᱫᱟᱠᱟ ᱦᱚᱸ ᱢᱚᱡᱽ ᱟᱢ ᱴᱷᱤᱠ ᱜᱮᱭᱟ ᱟᱨ ᱴᱟᱭᱤᱢ ᱨᱮᱢ ᱥᱮᱴᱮᱨ ᱟᱹᱧᱟᱹ ᱴᱷᱤᱠ ᱴᱷᱤᱠ ᱜᱮᱭᱟ ᱦᱮᱸ ᱟᱨ ᱩᱥᱟᱹᱨᱟ ᱛᱮᱢ ᱟᱹᱜᱩ ᱜᱚᱫᱽ ᱠᱟᱜᱼᱟ ᱦᱮᱸ ᱴᱷᱤᱠ ᱜᱮᱭᱟ ᱫᱚᱦᱚᱭ ᱫᱟᱹᱧ